ᱤᱧᱟᱹᱜ ᱡᱟᱦᱟᱸ ᱵᱟᱲᱜᱮ ᱨᱮ ᱡᱟᱦᱟᱸ ᱢᱮᱱᱟᱜᱼᱟ ᱡᱟᱦᱟᱸ ᱵᱟᱜᱟᱱ ᱠᱚ ᱢᱮᱱᱟᱜᱼᱟ ᱟᱹᱰᱤ ᱱᱟᱯᱟᱭ ᱜᱮ ᱧᱮᱞᱚᱜᱼᱟ ᱡᱟᱦᱟᱸ ᱞᱮᱠᱟ ᱫᱤᱱᱟᱹᱢ ᱜᱮ ᱤᱧ ᱡᱟᱦᱟᱸ ᱫᱟᱜ ᱠᱚᱧ ᱫᱩᱞᱟ ᱚᱱᱟ ᱫᱟᱜ ᱠᱚᱧ ᱮᱢᱟ ᱵᱟᱜᱟᱱ ᱨᱮ ᱟᱨ ᱚᱱᱟ ᱫᱟᱨᱮ ᱠᱚ ᱡᱟᱦᱟᱸ ᱜᱤᱧ ᱨᱚᱦᱚᱭ ᱟᱠᱟᱫᱼᱟ ᱩᱞ ᱫᱟᱨᱮ ᱯᱤᱭᱟᱹᱨᱤ ᱫᱟᱨᱮ ᱟᱨᱦᱚᱸ ᱠᱟᱱᱴᱷᱟᱲ ᱫᱟᱨᱮ ᱚᱱᱟ ᱠᱚᱧ ᱨᱚᱦᱚᱭ ᱟᱠᱟᱫᱼᱟ ᱟᱹᱰᱤ ᱱᱟᱯᱟᱭ ᱧᱮᱞᱚᱜᱼᱟ ᱟᱨᱦᱚᱸ ᱟᱹᱭᱩᱵ ᱵᱮᱲᱟ ᱚᱱᱟ ᱫᱟᱨᱮ ᱠᱚᱨᱮ ᱜᱮ ᱫᱩᱲᱩᱵ ᱡᱤᱨᱟᱹᱣ ᱠᱟᱛᱮᱫ ᱚᱱᱟᱢ ᱠᱚᱭᱚᱜ ᱵᱟᱲᱟᱭᱟ ᱟᱨ ᱚᱱᱟ ᱥᱟᱶᱛᱮ ᱱᱟᱱᱟ ᱨᱚᱠᱚᱢ ᱡᱚ ᱡᱤᱱᱤᱥ ᱢᱮᱱᱟᱜᱼᱟ ᱟᱨ ᱚᱱᱠᱟᱱ ᱨᱮᱭᱟᱜ ᱡᱟᱦᱟᱸ ᱟᱹᱰᱤ ᱱᱟᱯᱟᱭ ᱟᱹᱭᱠᱟᱹᱜᱼᱟ ᱟᱹᱰᱤ ᱚᱱᱟ ᱠᱚ ᱟᱹᱰᱤ ᱟᱨᱦᱚᱸ ᱟᱹᱛᱩ ᱨᱮᱱ ᱥᱟᱱᱟᱢ ᱞᱮᱠᱟᱱ ᱦᱚᱲ ᱦᱚᱸ ᱚᱸᱰᱮ ᱠᱚ ᱦᱤᱡᱩᱜᱼᱟ ᱟᱨ ᱚᱸᱰᱮ ᱠᱚ ᱫᱩᱲᱩᱵ ᱡᱤᱨᱟᱹᱜᱼᱟ ᱡᱟᱦᱟᱸ ᱞᱮᱠᱟ ᱠᱟᱱᱴᱷᱟᱲ ᱫᱟᱨᱮ ᱢᱮᱱᱟᱜᱼᱟ ᱚᱱᱟ ᱵᱟᱜᱟᱱ ᱢᱮᱱᱟᱜᱼᱟ ᱟᱨ ᱩᱞ ᱵᱟᱜᱽᱣᱟᱱ ᱦᱚᱸ ᱢᱮᱱᱟᱜᱼᱟ ᱟᱨ ᱚᱱᱟ ᱠᱚ ᱡᱟᱦᱟᱸ ᱜᱷᱮᱨᱟ ᱵᱷᱤᱛᱤᱨ ᱨᱮ ᱢᱮᱱᱟᱜᱼᱟ ᱚᱱᱟ ᱫᱚ ᱟᱹᱰᱤ ᱱᱟᱯᱟᱭ ᱛᱤᱧ ᱡᱚᱛᱚᱱᱟ ᱟᱨ ᱫᱤᱱᱟᱹᱢ ᱜᱮ ᱫᱟᱜ ᱤᱧ ᱵᱟᱛᱟᱱᱟᱜᱼᱟ ᱟᱨ ᱚᱱᱟ ᱠᱚᱧ ᱦᱟᱨᱟᱭᱟ ᱟᱨ ᱚᱱᱟ ᱞᱮᱠᱟ ᱤᱧ ᱦᱟᱸᱜ ᱡᱟᱦᱟᱸ ᱟᱞᱮ ᱜᱷᱟᱨᱚᱸᱡᱽ ᱨᱮ ᱟᱞᱮ ᱟᱹᱛᱩ ᱨᱮᱭᱟᱜ ᱜᱷᱟᱨᱚᱸᱡᱽ ᱨᱮ ᱟᱨ ᱡᱚᱛᱚ ᱠᱷᱚᱱ ᱱᱟᱯᱟᱭ ᱠᱚ ᱢᱚᱱᱮᱧᱟ ᱚᱱᱟᱛᱮ ᱤᱧ ᱚᱸᱰᱮᱧ ᱡᱳᱜᱟᱣ ᱡᱚᱛᱚᱱᱟ ᱟᱨ ᱱᱤᱛᱚᱜ ᱦᱚᱸᱧ ᱡᱚᱜᱟᱣ ᱡᱚᱛᱚᱱᱮᱜ ᱜᱮᱭᱟ